ᱛᱤᱨᱞᱟᱹ ᱠᱚ ᱫᱤᱱᱟᱹᱢ ᱦᱤᱞᱳᱜ ᱜᱮ ᱟᱯᱟᱱ ᱟᱯᱤᱱ ᱡᱤᱣᱤ ᱮᱢ ᱨᱮᱭᱟᱜ ᱪᱮᱞᱮᱧᱡ ᱠᱚ ᱥᱟᱢᱟᱝ ᱫᱟᱨᱟᱢᱟ ᱥᱮᱨᱢᱟ ᱛᱟᱭᱚᱢ ᱥᱮᱨᱢᱟ ᱫᱷᱟᱵᱤᱡ ᱵᱷᱟᱨᱚᱛᱤᱭᱚ ᱥᱟᱶᱛᱟ ᱨᱮ ᱛᱤᱨᱞᱟᱹ ᱠᱚᱣᱟᱜ ᱮᱱᱮᱢ ᱟᱹᱰᱤᱜᱮ ᱢᱮᱱᱟᱜᱼᱟ ᱱᱮᱛᱟᱨ ᱫᱚ ᱟᱹᱰᱤ ᱩᱛᱟᱹᱨ ᱛᱤᱨᱞᱟᱹ ᱜᱮᱠᱚ ᱡᱟᱱᱟᱢ ᱠᱟᱱᱟ ᱟᱵᱚ ᱥᱟᱱᱛᱟᱲ ᱥᱚᱢᱟᱡᱨᱮ ᱟᱹᱰᱤ ᱞᱮᱠᱟᱱ ᱛᱤᱨᱞᱟᱹᱜᱮ ᱢᱮᱱᱟᱜ ᱵᱚᱱᱟ ᱢᱟᱪᱮᱫ ᱠᱚ ᱢᱮᱱᱟᱜ ᱠᱚᱣᱟ ᱫᱤᱥᱚᱢ ᱞᱟᱹᱲᱦᱟᱹᱭ ᱨᱮᱱ ᱟᱨᱢᱤ ᱠᱚ ᱢᱮᱱᱟᱜ ᱠᱚᱣᱟ ᱠᱷᱮᱞᱳᱰ ᱛᱮᱦᱚᱸ ᱵᱚᱱ ᱞᱟᱦᱟ ᱜᱮᱭᱟ ᱯᱷᱩᱴᱵᱚᱞ ᱠᱷᱮᱞ ᱵᱮᱰᱢᱤᱱᱴᱚᱱ ᱠᱷᱮᱞ ᱥᱮ ᱟᱹᱰᱤ ᱠᱤᱪᱷᱩ ᱛᱮᱜᱮ ᱵᱚᱱ ᱞᱟᱦᱟ ᱜᱮᱭᱟ ᱟᱵᱚ ᱫᱚ ᱦᱮᱸ ᱤᱧᱤᱧ ᱢᱚᱱᱮᱭᱟ ᱛᱤᱨᱞᱟᱹ ᱠᱚ ᱟᱹᱰᱤ ᱡᱟᱭᱜᱟᱨᱮ ᱥᱚᱢᱟᱱ ᱥᱚᱢᱟᱱ ᱫᱟᱲᱮ ᱥᱚᱢᱟᱱ ᱥᱚᱢᱟᱱ ᱱᱤᱭᱟᱹᱨ ᱠᱚ ᱧᱟᱢ ᱢᱟ ᱥᱟᱱᱛᱟᱲ ᱦᱚᱸ ᱠᱚ ᱧᱟᱢ ᱢᱟ ᱮᱴᱟᱠ ᱠᱚ ᱵᱚᱫᱚᱞ ᱛᱮ ᱟᱵᱚ ᱥᱟᱱᱛᱟᱲ ᱜᱮᱵᱚᱱ ᱧᱟᱢᱼᱢᱟ